ᱤᱧ ᱴᱷᱮᱡ ᱡᱟᱦᱟᱸ ᱦᱤᱴᱟᱨᱤᱧ ᱦᱟᱛᱟᱣ ᱟᱠᱟᱫᱟ ᱚᱱᱟ ᱦᱤᱴᱟᱨ ᱵᱮᱥ ᱵᱟᱝ ᱴᱷᱤᱠᱟ ᱪᱮᱫᱟᱜ ᱥᱮ ᱱᱚᱣᱟ ᱠᱟᱨᱮᱱ ᱦᱚᱸ ᱫᱚᱢᱮᱭ ᱚᱨᱫᱟ ᱟᱨ ᱤᱧ ᱛᱟᱲᱟᱦᱩᱲᱟᱹ ᱥᱚᱢᱚᱭᱤᱧ ᱢᱮᱱᱫᱟ ᱤᱥᱤᱱᱼᱵᱟᱥᱟᱝ ᱡᱟᱛᱮ ᱛᱟᱲᱟᱼᱦᱩᱲᱟᱹ ᱦᱩᱭᱩᱜ ᱟᱹᱰᱤ ᱥᱚᱢᱚᱭ ᱞᱟᱜᱟᱜ ᱠᱟᱱᱟ ᱥᱟᱶᱛᱮ ᱩᱸ ᱫᱟᱠᱟ ᱦᱚᱸ ᱵᱟᱝ ᱤᱥᱤᱱ ᱦᱚᱫᱚᱜ ᱠᱟᱱᱟ ᱟᱫᱚ ᱮᱸᱜ ᱡᱮ ᱡᱟᱛᱮ ᱛᱟᱲᱟᱛᱟᱲᱤ ᱤᱥᱤᱱᱚᱜ ᱚᱱᱟᱛᱮ ᱱᱚᱣᱟ ᱦᱤᱴᱟᱨᱤᱧ ᱵᱚᱫᱚᱞᱟ